ᱜᱮᱢ ᱠᱷᱮᱞ ᱥᱮ ᱜᱮᱢ ᱠᱷᱮᱞᱚᱜ ᱫᱚ ᱦᱚᱲ ᱯᱚᱠᱠᱷᱮ ᱥᱮ ᱥᱟᱱᱟᱢ ᱠᱚ ᱞᱟᱜᱤᱫ ᱜᱮ ᱜᱮᱢ ᱠᱷᱮᱞ ᱫᱚ ᱤᱧᱤᱧ ᱢᱚᱱᱮᱭᱟ ᱜᱮᱢ ᱠᱷᱮᱞᱫᱚ ᱟ ᱰᱤ ᱵᱟ ᱲᱤᱡ ᱡᱤᱱᱤᱥ ᱠᱟᱱᱟ ᱪᱮᱫᱟᱜ ᱥᱮ ᱜᱮᱢ ᱠᱷᱮᱞ ᱠᱩᱥᱤ ᱟᱨᱦᱚᱸ ᱵᱟᱹᱲᱤᱡ ᱜᱮᱭᱟ ᱪᱮᱫᱟᱜ ᱥᱮ ᱟᱢᱟᱜ ᱢᱚᱱᱮ ᱜᱮᱢ ᱨᱮᱜᱮ ᱛᱟᱦᱮᱱ ᱛᱟᱢᱟ ᱥᱮ ᱜᱮᱢ ᱠᱷᱮᱞ ᱢᱤᱫ ᱫᱷᱚᱢᱮᱢ ᱠᱷᱮᱞ ᱞᱮᱠᱷᱟᱱ ᱠᱷᱮᱞᱚᱜ ᱜᱮ ᱥᱟᱱᱟ ᱢᱮᱭᱟ ᱡᱮᱢᱚᱱ ᱥᱮᱨᱚᱠᱚᱢ ᱵᱨᱮᱱ ᱦᱚᱸ ᱵᱟᱭ ᱠᱟᱹᱢᱤᱭ ᱛᱟᱢᱟ ᱜᱮᱢ ᱠᱷᱮᱞᱚᱜ ᱨᱮᱜᱮ ᱛᱟᱦᱮᱱ ᱥᱟᱱᱟ ᱢᱮᱭᱟ ᱜᱮᱢ ᱠᱷᱮᱞ ᱞᱮᱠᱷᱟᱱ ᱟᱢᱟᱜ ᱠᱟᱹᱢᱤᱠᱚ ᱫᱟᱠᱟᱼᱩᱛᱩ ᱤᱥᱤᱱᱦᱚᱸ ᱟᱢ ᱴᱟᱭᱤᱢ ᱵᱟᱢ ᱮᱢ ᱫᱟᱲᱮᱭᱟᱜᱼᱟ ᱪᱮ ᱟᱢᱟᱜ ᱯᱟᱲᱦᱟᱜ ᱨᱮᱱᱟᱜ ᱴᱟᱭᱤᱢ ᱦᱚᱸ ᱵᱟᱢ ᱮᱢ ᱫᱟᱲᱮᱭᱟᱜᱼᱟ ᱯᱟᱲᱦᱟᱜ ᱨᱮᱱᱟᱜ ᱥᱚᱢᱚᱭ ᱵᱟᱢ ᱮᱢ ᱫᱟᱲᱮᱭᱟᱜᱼᱟ ᱟᱨ ᱢᱳᱵᱟᱭᱤᱞ ᱜᱮ ᱡᱚᱴᱮᱫ ᱥᱟᱱᱟ ᱢᱮᱭᱟ ᱥᱮ ᱜᱮᱢ ᱠᱷᱮᱞᱚᱜ ᱜᱮ ᱥᱟᱱᱟ ᱢᱮᱭᱟ ᱱᱚᱣᱟᱫᱚ ᱢᱤᱫᱴᱟᱝ ᱱᱮᱥᱟ ᱞᱮᱠᱟᱱ ᱡᱤᱱᱤᱥ ᱠᱟᱱᱟ ᱚᱱᱟ ᱠᱟᱹᱦᱤᱛᱮ ᱤᱧ ᱢᱚᱱᱮᱭᱟ ᱡᱮ ᱜᱮᱢ ᱠᱷᱮᱞ ᱫᱚ ᱟᱹᱰᱤ ᱵᱟᱹᱲᱤᱡ ᱜᱮᱭᱟ ᱟᱨ ᱥᱚᱵᱽ ᱥᱚᱢᱚᱭ ᱢᱟᱱᱮ ᱜᱮᱢ ᱠᱷᱮᱞ ᱞᱮᱠᱷᱟᱡ ᱢᱳᱵᱟᱭᱤᱞ ᱨᱮᱜᱮ ᱠᱚᱭᱚᱜᱠᱟᱜᱼᱟᱢ ᱛᱚ ᱢᱮᱫ ᱨᱮᱱᱟᱜ ᱦᱚᱸ ᱠᱷᱟᱨᱟᱯ ᱦᱩᱭ ᱫᱟᱲᱮᱜᱼᱟ ᱢᱮᱫ ᱦᱚᱸ ᱜᱮᱢ ᱠᱷᱮᱞ ᱞᱮᱠᱷᱟᱱ ᱚᱱᱟ ᱠᱟᱹᱦᱤᱛᱮ ᱜᱮᱢ ᱠᱷᱮᱞ ᱫᱚ ᱢᱟᱱᱮ ᱤᱧ ᱯᱚᱠᱠᱷᱮᱫᱚ ᱵᱟᱹᱲᱤᱡ ᱜᱮᱭᱟ ᱚᱱᱟ ᱠᱟᱹᱦᱤᱛᱮ ᱵᱟᱹᱧ ᱠᱩᱥᱤᱭᱟᱜᱼᱟ ᱤᱱᱠᱟᱹᱫᱚ ᱜᱮᱢ ᱠᱷᱮᱞᱫᱚ ᱠᱩᱥᱤᱭᱟᱜ ᱨᱮᱦᱚᱸ ᱢᱤᱫ ᱜᱷᱟᱹᱲᱤᱜᱮ ᱵᱷᱟᱜᱮ ᱥᱚᱵᱽ ᱥᱚᱢᱚᱭ ᱫᱚ ᱵᱟᱝ ᱵᱷᱟᱜᱮᱭᱟ ᱚᱱᱟ ᱠᱟᱹᱦᱤᱛᱮᱧ ᱢᱮᱱ ᱮᱫᱟ ᱜᱮᱢ ᱠᱷᱮᱞ ᱫᱚ ᱟᱹᱰᱤᱜᱮ ᱵᱟᱹᱲᱤᱡ ᱜᱮᱭᱟ ᱜᱮᱢ ᱫᱚ ᱟᱞᱚᱵᱚ ᱠᱷᱮᱞᱚᱜ ᱢᱟ ᱪᱮᱫᱟᱜ ᱥᱮ ᱯᱟᱲᱦᱟᱣ ᱠᱚᱦᱚᱸ ᱵᱟᱭ ᱦᱩᱭᱩᱜᱼᱟ ᱯᱟᱲᱦᱟᱣᱦᱚᱸ ᱵᱟᱭ ᱥᱟᱱᱟᱣᱟ ᱜᱮᱢ ᱠᱷᱮᱞᱨᱮ ᱜᱮ ᱢᱚᱱᱮᱭ ᱛᱟᱦᱮᱱᱟ ᱚᱠᱟᱥᱮᱫ ᱦᱚᱸ ᱮᱴᱟᱜ ᱥᱮᱫ ᱢᱚᱱᱮ ᱵᱟᱭ ᱪᱟᱞᱟᱜᱼᱟ ᱜᱮᱢ ᱠᱷᱮᱞ ᱨᱮᱜᱮ ᱢᱚᱱᱮ ᱦᱚᱸ ᱛᱟᱦᱮᱱᱟ